ᱤᱧ ᱛᱮᱦᱮᱧ ᱜᱷᱟᱴᱥᱤᱞᱟᱹ ᱨᱮᱭᱟᱜ ᱚᱥᱤᱥ ᱦᱳᱴᱮᱹᱞ ᱨᱮ ᱟᱢᱟᱜ ᱦᱳᱴᱮᱹᱞ ᱠᱷᱚᱱ ᱡᱚᱢᱟᱜ ᱨᱮᱭᱟᱜ ᱚᱰᱟᱨᱤᱧ ᱮᱢ ᱞᱮᱫ ᱛᱟᱦᱮᱱᱟ ᱫᱚᱥ ᱵᱟᱡᱮ ᱚᱠᱛᱮ ᱚᱱᱟᱫᱚ ᱚᱱ ᱛᱤ ᱨᱮ ᱜᱮ ᱞᱚᱜᱚᱫᱽ ᱴᱟᱠᱟ ᱮᱢᱚᱜ ᱨᱮᱭᱟᱜ ᱠᱟᱛᱷᱟ ᱛᱟᱦᱮᱸ ᱠᱟᱱᱟ ᱦᱮᱸ ᱛᱚᱵᱮ ᱚᱱᱟ ᱚᱰᱟᱨ ᱫᱚᱧ ᱡᱚᱛᱚᱧ ᱠᱮᱹᱱᱥᱮᱹᱞᱮᱫᱼᱟ ᱚᱱᱟᱫᱚ ᱟᱢ ᱮᱠ ᱵᱟᱡᱮ ᱫᱚᱦᱲᱟ ᱱᱟᱣᱟ ᱠᱟᱨᱛᱮ ᱚᱰᱟᱨ ᱛᱮᱭᱟᱨ ᱢᱮ ᱟᱨ ᱚᱱᱟ ᱛᱤᱠᱤᱱ ᱫᱟᱠᱟ ᱡᱚᱢ ᱨᱮᱭᱟᱜ ᱮᱢ ᱵᱮᱵᱚᱥᱛᱷᱟ ᱟᱞᱮᱭᱟ ᱟᱨ ᱦᱳᱴᱮᱹᱞ ᱚᱥᱤᱥ ᱨᱮ ᱱᱚᱣᱟᱢ ᱥᱮᱴᱮᱨ ᱟᱞᱮᱭᱟ